ᱱᱚᱣᱟ ᱵᱷᱟᱨᱚᱛ ᱨᱮᱭᱟᱜ ᱡᱟᱦᱟᱸ ᱥᱟᱶᱟᱨ ᱵᱮᱵᱚᱥᱛᱷᱟ ᱪᱮᱞᱮᱧᱡᱽ ᱞᱮᱠᱟ ᱟᱨ ᱱᱚᱣᱟ ᱢᱟᱨᱟᱝ ᱥᱟᱢᱟᱝ ᱨᱮᱭᱟᱜ ᱢᱩᱬᱩᱫ ᱪᱮᱞᱮᱧᱡᱽ ᱪᱮᱫ ᱪᱮᱫ ᱠᱟᱱᱟ ᱛᱚᱵᱮ ᱱᱚᱣᱟ ᱵᱷᱟᱨᱚᱛᱵᱚᱨᱥᱚ ᱨᱮ ᱚᱱᱮᱜᱮ ᱱᱚᱣᱟ ᱥᱟᱶᱟᱨ ᱵᱮᱵᱚᱥᱛᱷᱟ ᱢᱮᱱᱟᱜᱼᱟ ᱡᱮᱢᱚᱱ ᱥᱚᱨᱠᱟᱨᱤ ᱦᱚᱸ ᱢᱮᱱᱟᱜᱼᱟ ᱵᱮᱥᱚᱨᱠᱟᱨᱤ ᱦᱚᱸ ᱢᱮᱱᱟᱜᱼᱟ ᱛᱚ ᱵᱮᱥᱚᱨᱠᱟᱨᱤ ᱨᱮᱫᱚ ᱴᱟᱠᱟ ᱯᱚᱭᱥᱟ ᱡᱟᱦᱟᱸᱭ ᱟᱱᱟᱴᱟᱭ ᱩᱱᱤ ᱫᱚ ᱚᱸᱰᱮ ᱵᱟᱭ ᱪᱤᱠᱤᱛᱥᱟ ᱫᱟᱲᱮᱭᱟᱜᱼᱟ ᱛᱚ ᱡᱟᱦᱟᱸ ᱫᱚ ᱥᱚᱨᱠᱟᱨᱤ ᱚᱸᱰᱮ ᱫᱚ ᱟᱹᱰᱤ ᱡᱟᱹᱥᱛᱤ ᱦᱚᱲᱠᱚ ᱪᱟᱞᱟᱜᱼᱟ ᱚᱸᱰᱮ ᱫᱚ ᱨᱮᱸᱜᱮᱡ ᱚᱨᱮᱡ ᱦᱚᱲ ᱦᱚᱸ ᱪᱤᱠᱤᱛᱥᱟ ᱥᱮ ᱵᱷᱟᱜᱮ ᱠᱚ ᱧᱟᱢᱟ ᱟᱨ ᱠᱚᱢ ᱠᱷᱚᱨᱚᱪᱛᱮ ᱱᱚᱣᱟ ᱦᱩᱰᱤᱧ ᱢᱟᱪᱷᱟ ᱨᱳᱜᱽ ᱠᱚᱫᱚ ᱚᱸᱰᱮ ᱥᱟᱨᱟᱜᱼᱟ ᱟᱨ ᱵᱮᱥᱤᱨᱠᱟᱨᱤ ᱨᱮᱫᱚ ᱴᱟᱠᱟ ᱯᱚᱭᱥᱟ ᱰᱷᱮᱨ ᱞᱟᱜᱟᱜᱼᱟ ᱚᱱᱟ ᱞᱮᱠᱟᱛᱮ ᱚᱸᱰᱮ ᱫᱚ ᱩᱱᱠᱩ ᱨᱮᱸᱜᱮᱡ ᱚᱨᱮᱡ ᱦᱚᱲᱫᱚ ᱵᱟᱝᱠᱚ ᱪᱤᱠᱤᱛᱥᱟ ᱫᱟᱲᱮᱭᱟᱜᱼᱟ ᱟᱨ ᱵᱮᱥᱚᱨᱠᱟᱨᱤ ᱨᱮᱱᱟᱜ ᱫᱩᱱᱭᱟᱹᱜᱮ ᱩᱱᱤ ᱫᱚ ᱥᱮ ᱚᱸᱰᱮ ᱟᱢ ᱨᱟᱱᱮ ᱚᱞᱟᱫ ᱢᱮ ᱨᱮᱦᱚᱸ ᱟᱡ ᱵᱟᱨᱟ ᱵᱟᱹᱨᱤ ᱨᱟᱱ ᱟᱡ ᱮ ᱵᱚᱦᱚᱱᱟ ᱱᱚᱜᱼᱚᱭᱱᱟ ᱜᱮ ᱨᱮᱸᱜᱮᱡ ᱦᱚᱲᱟᱜ ᱥᱩᱵᱤᱫᱷᱟ ᱟᱨ ᱥᱚᱨᱠᱟᱨᱤ ᱨᱮᱫᱚ ᱤᱱᱠᱟᱹᱱᱟᱜ ᱡᱟᱦᱟᱸ ᱨᱳᱜᱽ ᱢᱤᱫᱴᱮᱱ ᱢᱮᱱᱟᱜᱼᱟ ᱡᱮᱢᱚᱱ ᱢᱮᱞᱮᱨᱤᱭᱟ ᱱᱚᱜᱼᱚᱭᱱᱟ ᱨᱳᱜᱽ ᱠᱚᱫᱚ ᱥᱚᱨᱠᱟᱨᱤ ᱱᱤᱭᱟᱹ ᱠᱚ ᱵᱷᱟᱜᱮ ᱫᱟᱲᱮᱭᱟᱜᱼᱟ ᱥᱮ ᱚᱸᱰᱮ ᱫᱚ ᱠᱷᱚᱨᱚᱪ ᱜᱮ ᱵᱟᱝ ᱞᱟᱜᱟᱜᱼᱟ ᱱᱚᱜᱼᱚᱭ ᱱᱚᱝᱠᱟ ᱴᱚᱞᱟ ᱯᱟᱲᱟ ᱨᱮᱫᱚ ᱱᱚᱝᱠᱟᱱᱟᱜ ᱥᱚᱨᱠᱟᱨᱤ ᱥᱮ ᱵᱮᱥᱚᱨᱠᱟᱨᱤ ᱱᱚᱝᱠᱟᱱᱟᱜ ᱥᱩᱡᱳᱜᱽ ᱥᱩᱵᱤᱫᱷᱟ ᱫᱚ ᱵᱟᱹᱱᱩᱜ ᱜᱮᱭᱟ ᱛᱚ ᱥᱚᱦᱚᱨ ᱵᱟᱡᱟᱨ ᱨᱮᱫᱚ ᱡᱟᱹᱥᱛᱤ ᱧᱮᱞᱚᱜ ᱠᱟᱱᱟ ᱡᱟᱦᱟᱸ ᱵᱮᱥᱚᱨᱠᱟᱨᱤ ᱦᱚᱥᱯᱤᱴᱟᱞ ᱦᱚᱸ ᱚᱸᱰᱮ ᱵᱷᱟᱜᱮ ᱢᱮᱱᱟᱜᱼᱟ ᱥᱮ ᱥᱚᱨᱠᱟᱨᱤ ᱦᱚᱸ ᱚᱱᱟ ᱠᱟᱪᱷᱟ ᱠᱟᱪᱷᱤ ᱥᱩᱨ ᱢᱮᱱᱟᱜᱼᱟ ᱟᱪᱪᱷᱟ ᱱᱤᱭᱟᱹ ᱴᱩᱠᱩᱢᱮᱱ ᱠᱟᱛᱮ ᱜᱮᱞᱤᱧ ᱢᱩᱪᱟᱹᱫ ᱠᱮᱫᱟ ᱢᱟ